ᱟᱞᱮ ᱴᱚᱴᱷᱟ ᱨᱮ ᱥᱮ ᱥᱩᱨ ᱥᱩᱯᱩᱨ ᱥᱟᱸᱜᱷᱟᱨ ᱨᱮ ᱴᱷᱟᱶ ᱨᱮᱭᱟᱜ ᱧᱩᱛᱩᱢ ᱫᱚ ᱢᱤᱫᱴᱟᱝ ᱦᱩᱭᱩᱜ ᱠᱟᱱᱟ ᱵᱩᱨᱩᱰᱤ ᱰᱮᱹᱢ ᱪᱟᱹᱱᱰᱤᱞ ᱰᱮᱹᱢ ᱢᱩᱠᱩᱴᱢᱩᱱᱤ ᱜᱚᱲᱟ ᱵᱟᱹᱲᱤ ᱟᱨ ᱠᱤᱢᱵᱟ ᱪᱷᱚᱴᱳ ᱯᱟᱠᱷᱤ ᱰᱮᱹᱢ ᱢᱮᱱᱫᱚ ᱪᱟᱹᱱᱰᱤᱞ ᱰᱮᱹᱢ ᱪᱟᱹᱱᱰᱤᱞ ᱰᱮᱹᱢ ᱫᱚ ᱱᱚᱝᱠᱟᱱ ᱡᱟᱭᱜᱟ ᱠᱟᱱᱟ ᱡᱟᱦᱟᱸ ᱫᱚ ᱫᱟᱜ ᱜᱮ ᱯᱩᱨᱟᱹ ᱢᱮᱱᱟᱜᱼᱟ ᱚᱸᱰᱮ ᱫᱟᱜ ᱠᱚ ᱥᱴᱚᱠ ᱟᱠᱟᱫᱟ ᱧᱮᱞ ᱡᱚᱝᱦᱚᱸ ᱟᱹᱰᱤ ᱥᱮᱲᱟ ᱫᱚᱨᱭᱟ ᱠᱟᱱᱟ ᱚᱸᱰᱮ ᱫᱚ ᱟᱹᱰᱤ ᱥᱟᱺᱜᱤᱧ ᱥᱟᱺᱜᱤᱧ ᱠᱷᱚᱱ ᱦᱚᱲ ᱠᱚ ᱦᱤᱡᱩᱜᱼᱟ ᱟᱨ ᱱᱚᱣᱟ ᱰᱮᱹᱢ ᱧᱮᱧᱮᱞ ᱠᱚ ᱦᱤᱡᱩᱜᱼᱟ ᱟᱨ ᱚᱱᱠᱟᱜᱮ ᱢᱩᱠᱩᱴᱢᱚᱱᱤᱯᱩᱨ ᱚᱸᱰᱮ ᱫᱚ ᱢᱤᱫᱴᱟᱝ ᱧᱩᱛᱩᱢᱟᱱ ᱰᱮᱹᱢ ᱠᱟᱱᱟ ᱚᱸᱰᱮ ᱫᱚ ᱚᱱᱠᱟᱜᱮ ᱚᱱᱟᱦᱚᱸ ᱫᱚᱨᱭᱟ ᱠᱟᱱᱟ ᱦᱟᱱᱛᱮ ᱱᱟᱛᱮ ᱠᱷᱚᱱ ᱫᱟᱜ ᱦᱮᱡ ᱠᱟᱛᱮ ᱚᱸᱰᱮ ᱥᱴᱚᱠᱚᱜᱼᱟ ᱟᱨ ᱱᱩᱱᱟᱹᱜ ᱚᱱᱟ ᱜᱟᱰᱟ ᱟᱲᱮ ᱢᱮᱱᱫᱚ ᱰᱮᱹᱢ ᱟᱲᱮ ᱩᱱᱟᱹᱜ ᱪᱮᱦᱮᱨᱟ ᱠᱚ ᱥᱟᱡᱟᱣ ᱟᱠᱟᱜᱼᱟ ᱫᱷᱤᱨᱤ ᱛᱮᱠᱚ ᱰᱷᱟᱹᱞᱟᱹᱭ ᱨᱟᱠᱟᱵ ᱟᱠᱟᱜᱼᱟ ᱚᱱᱟ ᱚᱱᱟ ᱧᱮᱧᱮᱞᱜᱮ ᱦᱚᱲ ᱩᱱᱟᱹᱜ ᱥᱟᱺᱜᱤᱧ ᱥᱟᱺᱜᱤᱧ ᱠᱷᱚᱱ ᱠᱚ ᱪᱟᱞᱟᱜᱼᱟ ᱚᱱᱟᱛᱮᱦᱚᱸ ᱚᱱᱟᱫᱚ ᱟᱹᱰᱤ ᱯᱷᱮᱢᱟᱥ ᱡᱟᱭᱜᱟ ᱠᱟᱱᱟ ᱟᱨ ᱱᱚᱝᱠᱟᱜᱮ ᱱᱚᱝᱠᱟᱱ ᱫᱟᱲᱟᱱ ᱴᱷᱟᱶ ᱫᱚ ᱱᱟᱜ ᱡᱮᱢᱚᱱ ᱟᱹᱰᱤ ᱵᱮᱥ ᱵᱮᱥ ᱡᱟᱭᱜᱟ ᱢᱮᱱᱟᱜ ᱟᱫᱚ ᱡᱚᱛᱚ ᱠᱷᱚᱱ ᱯᱷᱮᱢᱟᱥ ᱡᱟᱭᱜᱟ ᱫᱚ ᱚᱱᱮ ᱪᱟᱹᱱᱰᱤᱞ ᱟᱨᱠᱤ ᱵᱟᱝ ᱢᱩᱠᱩᱴᱢᱚᱱᱤᱯᱩᱨ ᱤᱱᱟᱹ ᱠᱚᱜᱮ ᱱᱟᱦᱟᱜ ᱵᱮᱥ ᱡᱟᱭᱜᱟ ᱫᱚ